ᱤᱭᱟᱹ ᱟᱹᱞᱤᱧ ᱜᱮ ᱟᱹᱵᱤᱱ ᱵᱤᱱ ᱴᱮᱞᱟᱨᱟ ᱛᱚ ᱮᱱᱠᱷᱟᱱ ᱮᱱᱠᱷᱟᱱ ᱟᱫᱚ ᱠᱷᱩᱞᱟᱹᱣᱮᱫᱼᱟ ᱵᱤᱱ ᱥᱮ ᱵᱟᱝᱟ ᱛᱤᱦᱤᱧ ᱜᱟᱯᱟ ᱫᱚ ᱦᱳᱭ ᱟᱫᱚ ᱵᱞᱟᱩᱡᱽ ᱞᱤᱧ ᱥᱤᱞᱟᱹᱭ ᱦᱚᱪᱚᱭᱟ ᱢᱮᱱᱛᱮ ᱟᱨ ᱥᱟᱹᱲᱤ ᱨᱮᱱᱟᱜ ᱯᱷᱚᱞᱥ ᱠᱚ ᱞᱟᱜᱟᱣ ᱦᱚᱪᱚᱭᱟ ᱢᱮᱱᱛᱮ ᱵᱤᱱ ᱥᱮ ᱵᱟᱝ ᱦᱳᱭ ᱤᱱᱟᱹ ᱫᱚᱥᱴᱟ ᱥᱮᱱ ᱦᱳᱭ ᱵᱞᱟᱩᱡᱽ ᱢᱤᱫᱴᱮᱱ ᱥᱟᱹᱲᱤ ᱨᱮᱱᱟᱜ ᱤᱭᱟᱹ ᱜᱮᱫ ᱠᱟᱛᱮᱫ ᱚᱰᱳᱠ ᱠᱟᱛᱮᱫ ᱟᱨ ᱫᱷᱟᱨᱮ ᱛᱮ ᱯᱷᱚᱞᱥᱤᱧ ᱞᱟᱜᱟᱣ ᱦᱚᱪᱚᱭᱟ ᱢᱮᱱᱠᱷᱟᱱ ᱛᱤᱱᱟᱹᱜ ᱞᱟᱜᱟᱜᱼᱟ ᱯᱩᱭᱥᱟᱹ ᱫᱚ ᱰᱷᱮᱹᱨ ᱫᱚ ᱞᱟᱜᱟᱜᱼᱟ ᱡᱟᱦᱟᱸ ᱞᱮᱠᱟᱢ ᱰᱤᱡᱟᱭᱤᱱ ᱦᱚᱪᱚᱭᱟ ᱥᱮ ᱟᱨ ᱛᱤᱱᱟᱹᱜ ᱫᱤᱱ ᱯᱚᱨᱮ ᱦᱩᱭᱩᱜᱼᱟ ᱥᱤᱞᱟᱹᱭ ᱫᱚ ᱦᱳᱭ ᱛᱚᱵᱮ ᱴᱷᱤᱠ ᱜᱮᱭᱟ ᱤᱫᱤᱭᱟᱞᱤᱧ ᱦᱳᱭ ᱦᱳᱭ ᱛᱚ ᱵᱟᱦᱟ ᱯᱚᱨᱚᱵᱽ ᱠᱚ ᱥᱮᱴᱮᱨᱚᱜ ᱠᱟᱱᱟ ᱦᱮᱸ ᱥᱮ